ᱟᱵᱚ ᱱᱚᱣᱟ ᱛᱷᱟᱱᱤᱛ ᱥᱚᱨᱠᱟᱨ ᱱᱚᱜᱼᱚᱭ ᱨᱟᱥᱛᱟ ᱜᱷᱟᱴ ᱫᱚ ᱡᱚᱛᱚᱣᱟᱜ ᱜᱮ ᱮᱢ ᱠᱟᱫᱟᱭ ᱧᱟᱢ ᱦᱚᱸ ᱧᱟᱢ ᱠᱟᱱᱟ ᱟᱨ ᱱᱚᱜᱼᱚᱭ ᱡᱟᱦᱟᱸ ᱚᱯᱷᱤᱥ ᱟᱫᱟᱞᱚᱛᱞᱮ ᱪᱟᱞᱟᱜᱼᱟ ᱚᱱᱰᱮ ᱦᱚᱸ ᱥᱟᱦᱟᱡᱡᱚ ᱫᱚᱞᱮ ᱧᱟᱢ ᱜᱮᱭᱟ ᱡᱮᱢᱚᱱ ᱟᱛᱳ ᱨᱮᱦᱚᱸ ᱠᱚᱞ ᱫᱟᱜ ᱠᱩᱧ ᱫᱟᱜ ᱴᱤᱭᱩ ᱠᱚᱞ ᱠᱚᱦᱚᱸ ᱠᱚ ᱵᱮᱱᱟᱣ ᱠᱟᱜ ᱞᱮᱭᱟ ᱱᱚᱣᱟ ᱠᱚᱦᱚᱸ ᱡᱚᱛᱚᱜᱮ ᱯᱚᱧᱪᱟᱭᱮᱛ ᱠᱷᱚᱱ ᱠᱚ ᱮᱢ ᱠᱟᱫᱟ ᱥᱟᱦᱟᱡᱽᱡᱚ ᱫᱚ ᱧᱟᱢᱚᱜ ᱠᱟᱱᱟ ᱟᱨ ᱯᱩᱞᱤᱥ ᱴᱷᱮᱱ ᱡᱟᱦᱟᱸ ᱚᱥᱩᱵᱤᱫᱷᱟᱨᱮ ᱯᱟᱲᱟᱜᱼᱟ ᱡᱮ ᱩᱱᱠᱩ ᱴᱷᱮᱱ ᱞᱮ ᱪᱟᱞᱟᱣ ᱞᱮᱱᱠᱷᱟᱱ ᱯᱩᱞᱤᱥ ᱦᱚᱸ ᱥᱟᱦᱟᱡᱽᱡᱚ ᱫᱚᱠᱚ ᱮᱢᱟᱞᱮ ᱠᱟᱱ ᱜᱮᱭᱟ ᱟᱨ ᱱᱤᱭᱟᱹᱜᱮ ᱞᱟᱹᱭ ᱛᱮᱱᱟᱜ ᱫᱚ